ᱤᱧᱟᱹᱜ ᱯᱮᱦᱞᱟ ᱥᱮᱨᱮᱧ ᱡᱟᱵ ᱤᱧᱟᱹᱜ ᱩᱢᱮᱨ ᱛᱮᱨᱚᱼᱪᱳᱣᱫᱚ ᱛᱟᱦᱮᱱ ᱠᱟᱱᱟ ᱩᱱ ᱚᱠᱛᱚ ᱨᱮ ᱱᱚᱣᱟ ᱥᱮᱨᱮᱧ ᱤᱧ ᱟᱸᱡᱚᱢ ᱞᱮᱫᱟ ᱨᱟᱹᱯᱩᱫ ᱮᱱ ᱛᱤᱧᱟᱹ ᱪᱩᱲᱤ ᱚᱲᱮᱡ ᱮᱱ ᱥᱟᱲᱤ ᱛᱤᱱᱟᱹᱜ ᱫᱤᱱᱤᱧ ᱦᱟᱞᱮ ᱰᱟᱞᱮᱫ ᱵᱤᱨ ᱵᱮᱜᱚᱨ ᱴᱟᱺᱰᱤ ᱚᱲᱮᱡ ᱮᱱ ᱛᱤᱧᱟᱹ ᱥᱟᱲᱤ ᱨᱟᱹᱯᱩᱫ ᱮᱱ ᱪᱩᱲᱤ ᱟᱹᱰᱤ ᱢᱚᱡᱽ ᱜᱤᱧ ᱵᱩᱡᱷᱟᱹᱣ ᱠᱮᱫᱟ ᱱᱚᱣᱟ ᱥᱮᱨᱮᱧ ᱩᱱ ᱚᱠᱛᱚ ᱠᱷᱚᱱ ᱱᱤᱛᱚᱝ ᱦᱚᱸ ᱱᱚᱣᱟ ᱥᱮᱨᱮᱧ ᱤᱧ ᱜᱩᱱᱜᱩᱱᱟᱹᱣ ᱜᱮᱭᱟ